ᱟᱞᱮ ᱟᱹᱛᱩ ᱨᱮᱭᱟᱜ ᱰᱨᱮᱱ ᱫᱚ ᱵᱟᱨ ᱥᱮᱨᱢᱟ ᱢᱟᱲᱟᱝ ᱨᱟᱹᱯᱩᱫ ᱟᱠᱟᱱᱟ ᱡᱟᱹᱯᱩᱫ ᱚᱠᱛᱮ ᱱᱚᱜᱽᱨᱟ ᱫᱟᱜ ᱠᱚ ᱡᱚᱢᱟᱜ ᱠᱟᱱᱛᱮ ᱟᱹᱛᱩᱨᱮᱱ ᱦᱚᱲ ᱠᱚᱣᱟᱜ ᱥᱚᱨᱟᱵᱚᱨᱟ ᱟᱹᱰᱤ ᱮᱸᱴᱠᱮᱴᱚᱬᱮ ᱨᱮᱠᱚ ᱯᱟᱲᱟᱜ ᱠᱟᱱᱟ ᱚᱱᱟ ᱠᱷᱟᱹᱛᱤᱨ ᱯᱚᱧᱪᱟᱭᱮᱛ ᱨᱮᱱ ᱯᱨᱚᱫᱷᱟᱱ ᱟᱹᱨᱡᱤ ᱥᱟᱠᱟᱢ ᱮᱢ ᱦᱩᱭ ᱟᱠᱟᱱᱟ ᱵᱟᱨ ᱪᱟᱸᱫᱳ ᱢᱩᱫᱨᱮ ᱰᱨᱮᱱ ᱵᱮᱵᱚᱥᱛᱷᱟ ᱱᱟᱯᱟᱭᱧᱚᱜ ᱮ ᱛᱮᱭᱟᱨ ᱢᱟ